ᱦᱮᱸ ᱡᱮᱨᱮᱲ ᱯᱚᱛᱟᱣ ᱠᱚᱫᱚ ᱟᱭᱳ ᱴᱷᱮᱱ ᱠᱷᱚᱱ ᱜᱮᱧ ᱥᱮᱬᱟᱣ ᱟᱠᱟᱫᱟ ᱟᱨ ᱯᱟᱹᱦᱤᱞ ᱜᱤᱫᱽᱨᱟᱹ ᱠᱷᱚᱡ ᱜᱮ ᱟᱭᱳ ᱛᱮᱠᱚᱠᱚ ᱡᱮᱨᱮᱲᱟ ᱠᱚ ᱯᱚᱛᱟᱣ ᱟᱠᱚ ᱛᱚ ᱚᱸᱰᱮ ᱠᱷᱚᱡ ᱜᱤᱧ ᱪᱮᱫ ᱟᱠᱟᱫᱟ ᱟᱞᱮ ᱦᱚᱸᱞᱮ ᱥᱟᱵ ᱵᱤᱰᱟᱹᱣᱟᱞᱮ ᱤᱭᱟᱹᱭᱟᱞᱮ ᱡᱮᱨᱮᱲᱟᱞᱮ ᱯᱚᱛᱟᱣ ᱟᱞᱮ ᱤᱱᱠᱟ ᱛᱮᱜᱮ ᱟᱞᱮ ᱦᱚᱸᱞᱮ ᱪᱮᱫ ᱠᱮᱫ ᱜᱮᱭᱟ ᱡᱮᱨᱮᱲᱟᱞᱮ ᱯᱚᱛᱟᱣ ᱟᱞᱮ ᱦᱟᱥᱟ ᱛᱮᱜᱮ ᱦᱟᱥᱟ ᱛᱮᱜᱮ ᱞᱮ ᱯᱚᱛᱟᱣᱟ ᱚᱛ ᱠᱚᱞᱮ ᱡᱮᱨᱮᱲᱟ ᱵᱷᱤᱛ ᱠᱚᱞᱮ ᱡᱮᱨᱮᱲᱟ ᱯᱚᱛᱟᱣᱟ ᱟᱫᱚ ᱟᱭᱳ ᱴᱷᱮᱡ ᱜᱮᱞᱮ ᱥᱮᱬᱟ ᱟᱠᱟᱫᱼᱟ ᱟᱭᱳ ᱴᱷᱮᱱ ᱠᱷᱚᱱ ᱜᱮᱞᱮ ᱥᱮᱬᱟ ᱟᱠᱟᱫᱟ